ᱫᱟᱠᱟ ᱠᱚᱫᱚ ᱵᱟᱯᱞᱟ ᱚᱲᱟᱜ ᱨᱮ ᱤᱥᱤᱱ ᱵᱟᱥᱟᱝ ᱠᱟᱜ ᱜᱮᱭᱟ ᱫᱟᱠᱟ ᱠᱚ ᱵᱟᱨ ᱤᱥᱤ ᱦᱚᱲ ᱞᱟᱹᱜᱤᱫ ᱪᱚᱸᱫᱟ ᱟᱠᱟᱫ ᱜᱮᱭᱟ ᱟᱨ ᱩᱛᱩ ᱠᱚ ᱥᱚᱵᱽᱡᱤ ᱠᱚ ᱪᱚᱱᱫᱟ ᱤᱥᱤᱱ ᱟᱠᱟᱫ ᱜᱮᱭᱟ ᱟᱨ ᱡᱤᱞ ᱩᱛᱩ ᱠᱚᱦᱚᱸ ᱪᱚᱱᱫᱟ ᱤᱥᱤᱱ ᱵᱟᱲᱟ ᱟᱠᱟᱫ ᱜᱤᱭᱟᱹᱧ ᱩᱱᱟᱹᱜ ᱥᱟᱸᱜᱮ ᱦᱚᱲ ᱠᱚ ᱛᱟᱦᱮᱱᱟᱛᱚ ᱩᱱᱠᱩ ᱠᱚ ᱞᱟᱹᱜᱤᱫ ᱟᱨ ᱢᱤᱫᱴᱤᱡ ᱱᱮᱦᱚᱨᱚᱜ ᱟᱠᱷᱲᱟ ᱵᱮᱨᱮᱫ ᱦᱩᱭ ᱠᱟᱱᱟ ᱚᱸᱰᱮ ᱟᱭᱢᱟ ᱦᱚᱲ ᱠᱚ ᱦᱤᱡᱩᱜᱼᱟ ᱵᱟᱨ ᱤᱥᱤ ᱜᱟᱱ ᱦᱚᱲ ᱠᱚ ᱦᱤᱡᱩᱜ ᱜᱮᱭᱟ ᱩᱱᱠᱩ ᱞᱟᱹᱜᱤᱫ ᱦᱚᱸ ᱪᱚᱱᱫᱟ ᱦᱩᱭ ᱟᱠᱟᱱ ᱜᱮᱭᱟ ᱥᱮᱬᱟ ᱫᱷᱟᱨᱟ ᱰᱮᱠᱪᱤ ᱨᱮᱜᱮ ᱪᱚᱱᱫᱟ ᱦᱩᱭᱩᱜᱼᱟ ᱟᱨ ᱢᱤᱫ ᱫᱷᱟᱣ ᱪᱚᱱᱫᱟ ᱛᱮ ᱵᱟᱝ ᱤᱥᱤᱱᱚᱜ ᱠᱷᱟᱱ ᱵᱟᱠᱚ ᱦᱩᱭᱩᱜ ᱠᱷᱟᱱ ᱫᱚ ᱵᱟᱨ ᱫᱷᱟᱣ ᱦᱚᱸ ᱪᱚᱱᱫᱚ ᱦᱩᱭᱩᱜ ᱜᱮᱭᱟ ᱟᱨ ᱥᱚᱵᱽᱡᱤ ᱠᱚ ᱩᱛᱩ ᱦᱩᱭᱩᱜ ᱜᱮᱭᱟ ᱟᱨ ᱫᱟᱹᱞ ᱠᱚ ᱨᱟᱥᱮ ᱦᱩᱭᱩᱜ ᱜᱮᱭᱟ ᱥᱚᱢᱚᱭ ᱨᱮ ᱪᱟᱹᱴᱱᱤ ᱠᱚᱦᱚᱸ ᱵᱮᱱᱟᱣ ᱦᱩᱭᱩᱜ ᱜᱮᱭᱟ ᱟᱨ ᱡᱚᱛᱚ ᱦᱚᱲ ᱜᱮ ᱥᱟᱸᱜᱮ ᱠᱚ ᱛᱟᱦᱮᱱᱟ ᱡᱚᱛᱚ ᱦᱚᱲ ᱜᱮ ᱠᱷᱟᱣᱟᱣ ᱦᱩᱭᱩᱜᱼᱟ ᱥᱟᱸᱜᱮ ᱠᱚ ᱦᱮᱡ ᱠᱚᱜᱼᱟ ᱠᱚ ᱜᱤᱫᱽᱨᱟᱹ ᱠᱚ ᱥᱮᱬᱟ ᱦᱚᱲ ᱠᱚ ᱟᱹᱰᱤ ᱟᱭᱢᱟ ᱦᱚᱲᱠᱚ ᱛᱟᱦᱮᱱᱟ ᱟᱬᱜᱟᱛ ᱨᱮ ᱦᱮᱡ ᱠᱚᱜᱼᱟ ᱠᱚ ᱮᱜᱟᱨᱳ ᱵᱟᱡᱮ ᱥᱮᱫ ᱠᱚ ᱥᱮᱴᱮᱨ ᱠᱚᱜᱼᱟ ᱠᱚ ᱩᱱᱠᱩ ᱠᱚ ᱡᱚᱛᱚ ᱦᱚᱲ ᱜᱮ ᱮᱢᱟᱣ ᱟᱠᱚ ᱦᱩᱭᱩᱜ ᱜᱮᱭᱟ ᱟᱨ ᱡᱚᱢ ᱵᱟᱲᱟ ᱠᱟᱛᱮ ᱟᱹᱭᱩᱵ ᱥᱚᱢᱚᱭ ᱟᱨ ᱟᱯᱟᱱ ᱟᱹᱯᱤᱱ ᱚᱲᱟᱜ ᱥᱮᱱ ᱠᱚ ᱨᱩᱣᱟᱹᱲ ᱡᱚᱝᱟ ᱟᱠᱚᱣᱟᱜ ᱠᱟᱹᱢᱤ ᱠᱚ ᱥᱟᱹᱛ ᱞᱮᱱᱠᱷᱟᱱ ᱟᱫᱚ ᱡᱚᱢ ᱵᱟᱲᱟ ᱠᱟᱛᱮ ᱠᱚ ᱥᱮᱱᱚᱜᱼᱟ